ᱟᱵᱚ ᱯᱚᱥᱪᱤᱢᱵᱟᱝᱞᱟ ᱨᱮ ᱡᱮᱢᱚᱱ ᱯᱚᱥᱪᱤᱢᱵᱟᱝᱞᱟ ᱯᱚᱥᱪᱤᱢᱵᱚᱝᱜᱚ ᱱᱤᱭᱟᱹᱨᱮ ᱫᱩᱴᱤ ᱵᱷᱟᱜᱽ ᱢᱮᱱᱟᱜᱼᱟ ᱩᱛᱛᱚᱨ ᱵᱚᱝᱜᱚ ᱫᱚᱠᱠᱷᱤᱱ ᱵᱚᱜᱝᱚ ᱡᱮᱢᱚᱱ ᱩᱛᱛᱚᱨ ᱵᱚᱝᱜᱚ ᱩᱛᱛᱚᱨ ᱵᱚᱝᱜᱚ ᱠᱷᱮᱛᱨᱮ ᱫᱮᱠᱷᱟᱜ ᱠᱟᱱᱟ ᱪᱟ ᱵᱟᱜᱟᱱ ᱥᱮ ᱟᱭᱢᱟ ᱠᱤᱪᱷᱩ ᱟᱢ ᱵᱟᱜᱟᱱ ᱩᱞ ᱫᱟᱨᱮ ᱠᱚ ᱨᱚᱦᱚᱭᱚᱜ ᱠᱟᱱᱟ ᱥᱮ ᱟᱭᱢᱟ ᱠᱤᱪᱷᱩ ᱵᱟᱜᱟᱱ ᱦᱩᱭᱩᱜᱚᱜᱼᱟ ᱱᱚᱛᱮ ᱩᱛᱛᱚᱨ ᱵᱚᱝᱜᱚ ᱨᱮᱫᱚ ᱟᱨ ᱫᱚᱠᱠᱷᱤᱱ ᱵᱚᱝᱜᱚ ᱡᱮᱢᱚᱱ ᱯᱟᱦᱟᱲ ᱮᱞᱟᱠᱟ ᱠᱟᱱᱟ ᱚᱱᱛᱮ ᱫᱚ ᱩᱪᱩ ᱱᱤᱪᱩ ᱡᱟᱭᱜᱟ ᱢᱮᱱᱟᱜᱼᱟ ᱩᱪᱩ ᱱᱤᱪᱩ ᱥᱮ ᱚᱱᱟ ᱠᱚᱨᱮ ᱫᱚ ᱠᱷᱩᱵ ᱜᱟᱱᱜᱮ ᱫᱷᱤᱨᱤ ᱠᱚ ᱧᱮᱞ ᱧᱟᱢᱚᱜᱼᱟ ᱠᱤᱱᱛᱩ ᱩᱛᱛᱚᱨ ᱵᱚᱝᱜᱚ ᱨᱮᱫᱚ ᱚᱱᱟ ᱠᱚᱫᱚ ᱵᱟᱝ ᱯᱚᱥᱪᱤᱢᱵᱚᱝᱜᱚ ᱨᱮ ᱟᱭᱢᱟ ᱠᱤᱪᱷᱩ ᱱᱚᱫᱤ ᱢᱮᱱᱟᱜᱼᱟ ᱡᱮᱢᱚᱱ ᱱᱚᱣᱟ ᱯᱚᱥᱪᱤᱢᱵᱚᱝᱜᱚ ᱢᱚᱫᱽᱫᱷᱮ ᱨᱮᱜᱮ ᱢᱟᱞᱫᱟ ᱡᱮᱞᱟ ᱯᱟᱲᱟᱜ ᱠᱟᱱᱟ ᱢᱟᱞᱫᱟ ᱡᱮᱞᱟᱨᱮ ᱡᱮᱢᱚᱱ ᱵᱟᱴᱤᱭᱟ ᱱᱚᱫᱤ ᱢᱮᱱᱟᱜᱼᱟ ᱡᱮᱢᱚᱱ ᱢᱚᱦᱟᱱᱚᱱᱫᱟ ᱢᱮᱱᱟᱜᱼᱟ ᱟᱵᱚ ᱯᱚᱥᱪᱤᱢᱵᱚᱝᱜᱚ ᱨᱮᱱᱟᱜ ᱫᱚ ᱱᱤᱭᱟᱹᱜᱮ ᱵᱟᱨᱭᱟ ᱵᱷᱟᱜᱽ ᱢᱮᱱᱟᱜᱼᱟ ᱯᱚᱥᱪᱤᱢᱵᱚᱝᱜᱚ ᱨᱮ ᱵᱷᱟᱜᱽ ᱢᱮᱱᱟᱜᱼᱟ